ᱡᱚᱦᱟᱨ ᱜᱮ ᱠᱟᱛᱷᱟ ᱫᱚ ᱦᱩᱭᱩᱜ ᱠᱟᱱᱟ ᱱᱚᱣᱟ ᱨᱩᱣᱟᱹ ᱦᱟᱹᱥᱩ ᱨᱮᱭᱟᱜ ᱠᱟᱨᱚᱱ ᱫᱚ ᱦᱩᱭᱩᱜ ᱠᱟᱱᱟ ᱱᱤᱡᱮᱨ ᱴᱷᱮᱱ ᱱᱮᱡᱮᱴᱷᱮᱱ ᱠᱟᱱᱟ ᱡᱚᱛᱚ ᱠᱤᱪᱷᱩ ᱛᱮᱦᱮᱧ ᱢᱮᱱᱠᱷᱟᱱ ᱨᱩᱣᱟᱹ ᱦᱤᱡᱩᱜ ᱵᱟᱝ ᱦᱤᱡᱩᱜ ᱱᱚᱣᱟ ᱫᱚ ᱱᱤᱡᱮ ᱴᱷᱮᱱ ᱠᱟᱱ ᱜᱮᱭᱟ ᱵᱟᱨ ᱵᱟᱨ ᱱᱚᱣᱟ ᱫᱚᱧ ᱢᱮᱱ ᱚᱪᱚᱭᱮᱫᱟ ᱠᱟᱨᱚᱱ ᱦᱩᱭᱩᱜ ᱠᱟᱱᱟ ᱡᱚᱢᱼᱧᱩ ᱨᱦᱚᱸ ᱦᱩᱭ ᱫᱟᱲᱮᱭᱟᱜᱼᱟ ᱛᱮᱦᱮᱧ ᱵᱟᱹᱥᱭᱟᱹᱭ ᱩᱛᱩ ᱢᱮᱱᱠᱷᱟᱱ ᱛᱤ ᱨᱟᱢᱟ ᱠᱟᱴᱟ ᱨᱮᱭᱟᱜ ᱢᱟᱹᱭᱞᱟᱹ ᱱᱚᱣᱟ ᱠᱚ ᱯᱚᱨᱤᱪᱷᱚᱱ ᱵᱟᱝ ᱛᱟᱦᱮᱱ ᱠᱷᱟᱱ ᱱᱚᱣᱟ ᱛᱮᱦᱚᱸ ᱨᱩᱣᱟᱹ ᱦᱩᱭ ᱫᱟᱲᱮᱭᱟᱜᱼᱟ ᱠᱟᱴᱟ ᱛᱟᱞᱠᱷᱟ ᱛᱮᱦᱮᱧ ᱥᱟᱵᱟᱱᱛᱮ ᱵᱟᱢ ᱢᱟᱸᱡᱟᱣ ᱞᱮᱠᱷᱟᱱ ᱚᱱᱟ ᱦᱚᱸ ᱚᱱᱟ ᱛᱮᱦᱚᱸ ᱦᱩᱭ ᱫᱟᱲᱮᱭᱟᱜᱼᱟ ᱯᱚᱨᱤᱥᱠᱟᱨ ᱛᱟᱦᱮᱱ ᱫᱚᱨᱠᱟᱨᱚᱜᱼᱟ ᱛᱤ ᱛᱟᱞᱠᱷᱟ ᱠᱟᱴᱟ ᱛᱟᱞᱠᱷᱟ ᱵᱟᱱᱟᱨᱜᱮ ᱯᱚᱨᱤᱥᱠᱟᱨ ᱫᱚᱨᱠᱟᱨᱚᱜᱼᱟ ᱛᱚᱵᱮ ᱥᱮ ᱛᱮᱦᱮᱧ ᱫᱚ ᱱᱚᱣᱟ ᱦᱚᱲᱢᱚ ᱨᱮ ᱨᱳᱜᱽ ᱫᱚᱭ ᱞᱟᱜᱟᱭᱟ ᱟᱨ ᱢᱮᱱᱠᱷᱟᱱ ᱜᱮ ᱱᱚᱜᱼᱚᱭ ᱡᱮ ᱨᱩᱣᱟᱹ ᱦᱟᱹᱥᱩ ᱨᱩᱣᱟᱹ ᱦᱟᱹᱥᱩ ᱫᱚ ᱢᱮᱱᱠᱷᱟᱱ ᱢᱟᱹᱡᱷᱤ ᱦᱟᱲᱟᱢ ᱛᱮᱦᱮᱧ ᱫᱚ

ᱴᱟᱴᱠᱟ ᱵᱷᱤᱲᱠᱤ ᱚᱱᱟᱫᱚ ᱢᱟᱺᱡᱷᱤ ᱦᱟᱲᱟᱢ ᱚᱱᱟᱫᱚᱭ ᱧᱮᱞ ᱩᱯᱨᱩᱢᱟ ᱟᱨ ᱚᱱᱟᱛᱮ ᱛᱮᱦᱮᱧ ᱫᱚ ᱚᱱᱟ ᱫᱤᱥᱚᱢ ᱨᱮᱱ ᱢᱟᱺᱡᱷᱤ ᱦᱟᱲᱟᱢ ᱚᱱᱟᱛᱮ ᱟᱛᱳ ᱜᱟᱶᱛᱟ ᱢᱟᱺᱡᱷᱤ ᱦᱟᱲᱟᱢᱮ ᱛᱟᱦᱮᱱᱟ ᱟᱨ ᱠᱟᱛᱷᱟ ᱫᱚ ᱦᱩᱭᱩᱜ ᱠᱟᱱᱟ ᱫᱟᱨᱮ ᱫᱟᱨᱮ ᱫᱚ ᱦᱩᱭᱱᱟ ᱱᱚᱜᱼᱚᱭ ᱫᱟᱨᱮ ᱵᱚᱱ ᱢᱟᱜ ᱤᱫᱤᱭᱮᱫᱟ ᱞᱟᱹᱴᱩ ᱞᱟᱹᱴᱩ ᱫᱟᱨᱮ ᱫᱟᱨᱮ ᱢᱤᱫᱴᱮᱱ ᱩᱱᱤᱦᱚᱸᱭ ᱡᱤᱣᱤ ᱠᱟᱱ ᱜᱮᱭᱟ ᱫᱟᱨᱮ ᱵᱟᱵᱚᱱ ᱨᱚᱦᱚᱭ ᱞᱮᱠᱷᱟᱱ ᱛᱮᱦᱮᱧ ᱫᱟᱜ ᱨᱤᱢᱤᱞ ᱦᱚᱸ ᱵᱟᱭ ᱚᱨ ᱫᱟᱲᱮᱭᱟᱜᱼᱟ ᱨᱤᱢᱤᱞ ᱦᱚᱸ ᱮᱱᱛᱮᱫ ᱯᱷᱟᱠᱟ ᱞᱮᱱᱠᱷᱟᱡ ᱪᱤᱠᱟᱹᱛᱮ ᱤᱭᱟᱹ ᱫᱟᱨᱮ ᱫᱟᱨᱮ ᱟᱠᱚᱨᱥᱚᱱᱼᱛᱮ ᱫᱟᱜ ᱫᱚ ᱵᱟᱝ ᱨᱤᱢᱤᱞ ᱫᱚ ᱦᱤᱡᱩᱜᱼᱟ ᱠᱤᱱᱛᱩ ᱫᱚᱨᱠᱟᱨ ᱛᱮᱦᱮᱧ ᱫᱚᱨᱠᱟᱨ ᱫᱟᱨᱮ ᱨᱚᱦᱚᱭ ᱫᱟᱨᱮ ᱨᱚᱦᱚᱭ ᱪᱮᱛᱟᱱ ᱨᱮ ᱛᱮᱦᱮᱧ ᱫᱚ ᱱᱤᱨᱵᱷᱚᱨ ᱫᱟᱨᱮ ᱵᱟᱵᱚᱱ ᱨᱚᱦᱚᱭ ᱞᱮᱠᱷᱟᱱ ᱛᱤᱦᱤᱧ ᱦᱚᱜᱼᱚᱭ ᱥᱤᱛᱩᱝ ᱦᱚᱭᱛᱳᱢ ᱩᱢᱩᱞᱚᱜᱼᱟ ᱮᱢᱚᱱ ᱡᱟᱭᱜᱟᱨᱮ ᱡᱩᱢᱤ ᱢᱮᱱᱟᱜᱼᱟ ᱦᱩᱲᱩ ᱨᱚᱦᱚᱭ ᱠᱟᱱᱟ ᱵᱟ ᱦᱩᱲᱩ ᱦᱩᱲᱩ ᱵᱟ ᱠᱷᱮᱛ ᱨᱮ ᱢᱮᱱᱟᱢᱟ ᱢᱮᱱᱠᱷᱟᱡ ᱥᱤᱛᱩᱝᱛᱮᱢ ᱞᱟᱸᱜᱟᱣ ᱠᱟᱱᱟ ᱪᱟᱹᱛ ᱵᱟᱹᱭᱥᱟᱠᱷ ᱫᱤᱱ ᱩᱢᱩᱞ ᱵᱟᱝᱠᱷᱟᱱ ᱫᱚ ᱪᱤᱠᱟᱹᱛᱮᱢ ᱵᱟᱧᱪᱟᱜᱼᱟ ᱦᱚᱲ ᱚᱱᱟᱛᱮ ᱫᱟᱨᱮ ᱫᱚᱨᱠᱟᱨᱚᱜᱼᱟ ᱫᱟᱨᱮ ᱫᱚ ᱫᱟᱨᱮ ᱫᱚ ᱛᱮᱦᱮᱧᱼᱢᱟ ᱡᱚᱛᱚ ᱦᱚᱲ ᱵᱚᱱ ᱨᱚᱦᱚᱭᱼᱢᱟ ᱟᱨ ᱫᱟᱨᱮ ᱞᱮᱠᱟᱱ ᱢᱤᱫᱴᱮᱱ ᱡᱟᱦᱟᱱ ᱡᱟᱦᱟᱱ ᱡᱤᱱᱤᱥ ᱵᱟᱹᱱᱩᱜᱼᱟ ᱫᱷᱟᱹᱨᱛᱤ ᱫᱚ ᱢᱮᱱᱟ ᱥᱤᱛᱩᱝ ᱫᱷᱟᱹᱨᱛᱤ ᱫᱚ ᱢᱮᱱᱟ ᱪᱟᱸᱫᱚ ᱵᱟᱵᱟ ᱢᱮᱱᱟᱭᱟ ᱥᱤᱛᱩᱝ ᱮᱢ ᱞᱮᱠᱷᱟᱡ ᱜᱮ ᱢᱟᱹᱱᱢᱤ ᱠᱚᱫᱚ ᱫᱟᱨᱮ ᱩᱢᱩᱞ ᱵᱟᱝ ᱛᱟᱦᱮᱱ ᱠᱷᱟᱡ ᱵᱟᱵᱚᱱ ᱵᱟᱧᱪᱟᱣ ᱫᱟᱲᱮᱭᱟᱜᱼᱟ ᱦᱳᱭ ᱞᱟᱜᱟᱜᱼᱟ ᱫᱟᱜ ᱞᱟᱜᱟᱜᱼᱟ ᱫᱟᱨᱮ ᱦᱚᱸ ᱩᱢᱩᱞ ᱞᱟᱜᱟᱜᱼᱟ ᱚᱱᱟᱛᱮ ᱦᱚᱲᱢᱚ ᱦᱚᱸ ᱨᱮᱭᱟᱲᱮ ᱫᱚᱦᱚᱭᱮᱜᱼᱟ ᱨᱩᱣᱟᱹ ᱦᱚᱸ ᱚᱱᱮ ᱥᱤᱛᱩᱝ ᱛᱮᱦᱚᱸ ᱨᱩᱣᱟᱹ ᱦᱮᱡ ᱫᱟᱲᱮᱭᱟᱜᱼᱟ ᱠᱤᱱᱛᱩ ᱫᱟᱨᱮ ᱵᱟᱝ ᱛᱟᱦᱮᱱ ᱠᱷᱟᱡ ᱩᱢᱩᱞᱚᱜᱼᱟᱢ ᱪᱤᱠᱟᱹᱛᱮ ᱦᱚᱲᱢᱚ ᱪᱤᱠᱟᱹᱛᱮᱢ ᱨᱮᱭᱟᱲ ᱞᱚᱞᱚ ᱦᱚᱲᱢᱚ ᱪᱤᱠᱟᱹᱛᱮᱢ ᱨᱮᱭᱟᱲ ᱛᱟᱢᱟ ᱚᱱᱠᱟᱜᱮ ᱫᱟᱨᱮ ᱫᱚᱨᱠᱟᱨ